ᱫᱤᱥᱩᱣᱟᱹ ᱠᱚᱣᱟᱜ ᱨᱩᱠᱷᱤᱭᱟᱹ ᱟᱨ ᱥᱟᱶᱛᱟ ᱨᱮ ᱥᱟᱱᱛᱤ ᱥᱟᱵ ᱫᱚᱦᱚᱭ ᱞᱟᱹᱜᱤᱫ ᱟᱹᱱ ᱵᱮᱵᱚᱥᱛᱷᱟ ᱨᱮ ᱩᱭᱦᱟᱹᱨ ᱟᱹᱰᱤ ᱞᱟᱹᱠᱛᱤ ᱠᱟᱱᱟ ᱡᱟᱦᱟᱸ ᱞᱮᱠᱟᱱ ᱢᱮᱱ ᱠᱮᱭᱟ ᱟᱵᱚ ᱥᱤᱪᱪᱷᱟ ᱵᱟᱵᱚᱫ ᱛᱮ ᱟᱵᱚ ᱡᱟᱹᱥᱛᱤ ᱵᱟᱲᱟᱭ ᱫᱚᱨᱠᱟᱨ ᱟᱵᱚᱱᱟ ᱥᱤᱪᱪᱷᱟ ᱜᱮ ᱟᱢ ᱡᱚᱛᱚᱣᱟᱜ ᱮ ᱚᱣᱟᱨ ᱨᱟᱠᱟᱵ ᱫᱟᱲᱮᱭᱤᱧᱟ ᱥᱮ ᱥᱤᱪᱪᱷᱟ ᱜᱮ ᱟᱢ ᱢᱚᱡᱽ ᱰᱟᱦᱟᱨᱮ ᱩᱫᱩᱜ ᱫᱟᱲᱮᱭᱟᱢᱟ ᱚᱱᱟ ᱤᱭᱟᱹᱛᱮ ᱟᱵᱚ ᱱᱚᱣᱟ ᱫᱤᱥᱚᱢ ᱨᱮ ᱠᱟᱹᱭ ᱡᱩᱫᱤ ᱵᱟᱹᱲᱛᱤᱜ ᱠᱟᱱᱟ ᱚᱱᱟ ᱨᱩᱠᱷᱤᱭᱟᱹ ᱨᱮᱦᱚᱸ ᱱᱚᱣᱟ ᱥᱤᱪᱪᱷᱟ ᱜᱮ ᱟᱵᱚ ᱜᱚᱲᱚ ᱥᱚᱯᱲᱚᱭ ᱮᱢ ᱫᱟᱲᱮ ᱵᱚᱱᱟ ᱪᱮᱫᱟᱜ ᱥᱮ ᱥᱤᱪᱪᱷᱟ ᱜᱮ ᱢᱟᱨᱟᱝ ᱦᱟᱹᱛᱭᱟᱹᱨ ᱠᱟᱱᱟ ᱥᱤᱪᱪᱷᱟ ᱡᱩᱫᱤ ᱛᱟᱦᱮᱱᱟ ᱛᱚᱵᱮ ᱟᱵᱚ ᱛᱟᱞᱟᱨᱮ ᱡᱟᱦᱟᱱ ᱠᱟᱹᱭᱡᱟᱹ ᱠᱷᱟᱹᱯᱟᱹᱨᱤ ᱚᱱᱠᱟ ᱵᱟᱝ ᱦᱩᱭ ᱫᱟᱲᱮᱭᱟᱜᱼᱟ ᱪᱮᱫᱟᱜ ᱥᱮ ᱥᱤᱪᱪᱷᱟ ᱛᱮᱜᱮ ᱡᱚᱛᱚᱣᱟᱜ ᱮᱢ ᱵᱩᱡᱽ ᱫᱟᱲᱮᱭᱟᱜᱼᱟ ᱚᱠᱟ ᱠᱚᱫᱚ ᱴᱷᱤᱠᱼᱟ ᱚᱠᱟ ᱠᱚᱫᱚ ᱵᱟᱝ ᱴᱷᱤᱠᱟ ᱟᱢᱟᱜ ᱡᱤᱵᱚᱱ ᱞᱟᱹᱜᱤᱫ ᱚᱱᱟᱛᱮ ᱚᱞᱚᱜ ᱯᱟᱲᱦᱟᱜ ᱫᱚ ᱟᱹᱰᱤ ᱞᱟᱹᱠᱛᱤᱭᱟᱱ ᱜᱮᱭᱟ